ᱦᱩᱸ ᱡᱚᱦᱟᱨ ᱜᱮ ᱯᱚᱛᱚᱵ ᱨᱮᱱᱟᱜ ᱠᱟᱛᱷᱟ ᱜᱮ ᱛᱷᱚᱲᱟᱧ ᱥᱚᱞᱦᱮᱭᱮᱫ ᱛᱟᱵᱚᱱᱟ ᱯᱚᱛᱚᱵ ᱢᱮᱱᱠᱷᱟᱱ ᱤᱧᱫᱚ ᱯᱚᱛᱚᱵ ᱫᱚ ᱟᱹᱰᱤᱜᱤᱧ ᱠᱩᱥᱤᱭᱟᱜᱼᱟ ᱯᱚᱛᱚᱵ ᱦᱩᱧ ᱯᱟᱲᱦᱟᱣᱮᱫ ᱜᱮᱭᱟ ᱟᱨ ᱵᱤᱵᱷᱤᱱᱱᱚ ᱚᱱᱚᱞᱤᱭᱟᱹ ᱠᱚ ᱟᱵᱚ ᱨᱮᱱ ᱠᱚ ᱯᱚᱛᱚᱵ ᱠᱚ ᱚᱞᱮᱫᱟ ᱚᱱᱟ ᱠᱚ ᱡᱟᱦᱟᱸᱞᱮᱠᱟ ᱜᱮ ᱢᱟᱨᱮᱭᱟᱜ ᱠᱚ ᱱᱚᱣᱟ ᱱᱟᱜ ᱠᱩᱧ ᱧᱟᱢ ᱞᱮᱠᱷᱟᱡ ᱥᱚᱢᱚᱭ ᱵᱤᱥᱮᱥ ᱢᱤᱫ ᱜᱷᱟᱹᱲᱤ ᱠᱟᱛᱮ ᱫᱩᱧ ᱯᱟᱲᱦᱟᱣᱮᱫ ᱜᱮᱭᱟ ᱚᱱᱟᱨᱮ ᱵᱚᱦᱩᱛ ᱠᱤᱪᱷᱩ ᱫᱤᱥ ᱦᱩᱫᱤᱥᱟᱱ ᱠᱟᱛᱷᱟ ᱠᱚ ᱩᱭᱦᱟᱹᱨ ᱧᱟᱢᱚᱜᱼᱟ ᱢᱮᱱᱠᱷᱟᱱ ᱚᱱᱟᱠᱚ ᱯᱚᱛᱚᱵ ᱵᱮᱣᱦᱟᱨ ᱫᱚ ᱤᱧ ᱡᱮᱢᱚᱱᱤᱧ ᱥᱚᱢᱚᱭ ᱵᱤᱥᱮᱥᱤᱧ ᱯᱟᱲᱦᱟᱣᱮᱫᱟ ᱚᱱᱠᱟ ᱜᱮ ᱫᱤᱥᱚᱢ ᱨᱮᱱ ᱟᱵᱚᱨᱮᱱ ᱵᱚᱭᱦᱟ ᱢᱤᱥᱤ ᱠᱚ ᱡᱟᱛᱮ ᱯᱚᱛᱚᱵ ᱠᱚ ᱠᱟᱞᱪᱟᱨ ᱛᱟᱵᱚᱱ ᱥᱮ ᱯᱚᱛᱚᱵ ᱠᱚ ᱧᱮᱞ ᱛᱟᱵᱚᱱ ᱟᱵᱚᱨᱮᱱ ᱚᱱᱚᱞᱤᱭᱟᱹ ᱠᱚᱵᱤ ᱠᱚ ᱠᱚ ᱚᱞᱟᱠᱟᱫᱟ ᱤᱱᱟᱹᱠᱷᱟᱱ ᱩᱱᱠᱩ ᱦᱚᱸ ᱟᱹᱰᱤ ᱨᱟᱹᱥᱠᱟᱹ ᱠᱚ ᱵᱩᱡᱟ ᱥᱮ ᱩᱱᱠᱩᱣᱟᱜ ᱦᱚᱸ ᱛᱷᱚᱲᱟ ᱵᱤᱥᱤ ᱵᱤᱥᱤ ᱠᱟᱞᱪᱟᱨᱚᱜ ᱛᱟᱠᱚᱣᱟ ᱯᱚᱛᱚᱵ ᱠᱚᱦᱚᱸ ᱥᱚᱞᱦᱮ ᱪᱟᱞᱟᱜ ᱛᱟᱠᱚᱣᱟ ᱥᱮ ᱥᱤᱞᱤᱝᱚᱜᱼᱟ ᱡᱮᱢᱚᱱ ᱯᱚᱛᱚᱵ ᱯᱚᱥᱪᱤᱢ ᱵᱟᱝᱞᱟ ᱯᱚᱛᱨᱤᱠᱟ ᱛᱟᱦᱮᱠᱟᱱᱟ ᱛᱮᱛᱨᱮ ᱛᱟᱦᱮᱠᱟᱱᱟ ᱥᱤᱞᱤ ᱛᱟᱦᱮᱠᱟᱱᱟ ᱱᱚᱣᱟ ᱠᱚ ᱯᱚᱛᱚᱵ ᱡᱮᱢᱚᱱ ᱥᱟᱹᱫᱷᱩ ᱨᱟᱢᱪᱟᱸᱫ ᱢᱩᱨᱢᱩᱣᱟᱜ ᱯᱚᱛᱚᱵ ᱥᱮ ᱥᱟᱨᱚᱫᱟ ᱠᱤᱥᱠᱩ ᱠᱤᱥᱠᱩᱣᱟᱜ ᱯᱚᱛᱚᱵ ᱱᱚᱜᱼᱚ ᱱᱚᱣᱟ ᱠᱚ ᱠᱩᱠᱞᱤ ᱠᱟᱛᱷᱟ ᱠᱚ ᱚᱞ ᱠᱟᱫᱟ ᱥᱮ ᱠᱟᱹᱦᱱᱤ ᱠᱚᱠᱚ ᱚᱞᱟᱠᱟᱫᱟ ᱱᱚᱣᱟ ᱠᱚ ᱡᱟᱛᱷᱮ ᱟᱵᱚ ᱵᱚᱱ ᱠᱟᱞᱪᱟᱨ ᱢᱟ ᱟᱨ ᱱᱚᱣᱟ ᱠᱚ ᱠᱟᱞᱪᱟᱨ ᱠᱟᱛᱮ ᱜᱮ ᱟᱵᱚ ᱵᱚᱦᱩᱛ ᱠᱤᱪᱷᱩ ᱵᱚᱱ ᱵᱩᱡ ᱧᱟᱢᱟ ᱢᱟᱨᱮ ᱢᱟᱨᱮ ᱠᱟᱛᱷᱟ ᱠᱚᱵᱚᱱ ᱩᱭᱦᱟᱹᱨ ᱧᱟᱢᱟ ᱟᱵᱚᱣᱟᱜ ᱥᱟᱶᱛᱟ ᱨᱮᱱᱟᱜ ᱥᱮ ᱫᱤᱥᱚᱢ ᱨᱮᱱᱟᱜ ᱵᱚᱦᱩ ᱨᱚᱠᱚᱢ ᱯᱚᱛᱚᱵ ᱨᱮ ᱚᱞ ᱛᱟᱦᱮᱱᱟ ᱯᱚᱛᱚᱵ ᱠᱟᱞᱪᱟᱨ ᱫᱚ ᱟᱹᱰᱤ ᱜᱮ ᱱᱟᱯᱟᱭᱟ ᱚᱱᱟᱛᱮ ᱱᱮᱦᱚᱨᱤᱧ ᱫᱚᱦᱚᱭᱫᱟ ᱡᱟᱛᱮ ᱵᱚᱭᱦᱟ ᱢᱤᱥᱤ ᱠᱚ ᱱᱚᱣᱟ ᱯᱚᱛᱚᱵ ᱠᱚᱫᱚ ᱯᱟᱲᱦᱟᱣ ᱛᱟᱵᱚᱱ ᱯᱮ ᱥᱮ ᱯᱟᱲᱦᱟᱣ ᱚᱪᱚ ᱠᱚᱯᱮ ᱡᱟᱛᱷᱮ ᱵᱚᱱ ᱟᱵᱚ ᱵᱚᱱ ᱞᱟᱦᱟ ᱪᱟᱞᱟᱜ ᱱᱚᱣᱟ ᱠᱟᱞᱪᱟᱨ ᱨᱮ ᱟᱨ ᱥᱤ ᱱᱟᱦᱟᱜ ᱫᱚ ᱩᱰᱩᱠᱟᱠᱟᱱᱟ ᱥᱤᱱᱤᱢᱟ ᱥᱮ ᱛᱷᱤᱭᱮᱴᱟᱨ ᱤᱧ ᱫᱚ ᱥᱤᱱᱤᱢᱟ ᱠᱚ ᱫᱚ ᱠᱚ ᱧᱮᱞᱮᱫ ᱜᱮᱭᱟ ᱧᱮᱞ ᱫᱚ ᱟᱫᱚ ᱢᱮᱱᱠᱷᱟᱱ ᱤᱧᱫᱚ ᱥᱤᱱᱤᱢᱟ ᱠᱚᱫᱚ ᱟᱪᱪᱷᱟ ᱫᱚ ᱢᱤᱫᱼᱵᱟᱨ ᱜᱷᱟᱹᱲᱤᱡ ᱤᱧ ᱧᱮᱞ ᱫᱩᱧ ᱧᱮᱞ ᱜᱮᱭᱟ ᱡᱟᱦᱟᱸ ᱠᱚ ᱤᱱᱯᱚᱨᱴᱮᱱᱴ ᱵᱮᱱᱟᱜᱼᱟ ᱡᱟᱦᱟᱸ ᱠᱚ ᱠᱩᱥᱤᱭᱟᱜ ᱡᱮ ᱱᱚᱣᱟ ᱠᱚᱨᱮ ᱠᱤᱪᱷᱩ ᱵᱷᱟᱹᱜᱤ ᱵᱷᱟᱹᱜᱤ ᱠᱟᱛᱷᱟ ᱧᱟᱢᱚᱜ ᱠᱟᱱᱟ ᱡᱮ ᱟᱵᱚᱣᱟᱜ ᱥᱤᱸᱜᱟᱹᱲ ᱟᱠᱷᱲᱟ ᱠᱚᱨᱮ ᱟᱵᱚ ᱨᱮᱱ ᱠᱚ ᱡᱟᱦᱟᱸ ᱠᱚᱠᱚ ᱜᱟᱞᱢᱟᱨᱟᱣ ᱱᱚᱣᱟ ᱠᱚ ᱠᱷᱩᱵᱮ ᱜᱮ ᱵᱷᱟᱹᱜᱤᱧ ᱟᱸᱡᱚᱢᱟ ᱱᱚᱣᱟ ᱠᱩᱧ ᱟᱸᱡᱚᱢᱟ ᱟᱨ ᱵᱟᱹᱠᱤ ᱥᱤᱱᱤᱢᱟ ᱠᱚᱫᱚ ᱩᱱᱹᱟᱜ ᱜᱟᱱ ᱫᱚ ᱤᱧ ᱫᱚ ᱵᱟᱹᱧ ᱩᱭᱦᱟᱹᱨᱟ ᱱᱤᱭᱟᱹ ᱠᱚᱭᱮᱠᱴᱤ ᱠᱟᱛᱷᱟ ᱢᱮᱱ ᱠᱟᱛᱮ ᱤᱧᱫᱩᱧ ᱱᱩᱪᱟᱹᱫ ᱫᱟ